ᱤᱧ ᱫᱚ ᱟᱭᱢᱟ ᱠᱷᱮᱞᱳᱰ ᱢᱮᱪᱤᱧ ᱧᱮᱞ ᱜᱮᱭᱟ ᱡᱮᱢᱚᱱ ᱠᱨᱤᱠᱮᱴ ᱯᱷᱩᱴᱵᱚᱞ ᱦᱚᱠᱤ ᱴᱮᱱᱤᱥ ᱟᱨᱦᱚᱸ ᱠᱟᱵᱟᱰᱤ ᱠᱚ ᱢᱮᱱᱟᱜ ᱜᱮᱭᱟ ᱚᱱᱟ ᱠᱚ ᱢᱚᱫᱽᱫᱷᱮ ᱨᱮ ᱯᱷᱩᱴᱵᱚᱞ ᱢᱮᱪ ᱰᱷᱮᱨᱜᱤᱧ ᱠᱩᱥᱤᱭᱟᱜᱼᱟ ᱚᱱᱟ ᱯᱷᱩᱴᱵᱚᱞ ᱢᱮᱪ ᱫᱚ ᱤᱧ ᱯᱨᱚᱛᱤᱴᱤ ᱯᱞᱟᱴᱯᱷᱚᱨᱢ ᱨᱮᱦᱚᱧ ᱧᱮᱞ ᱜᱮᱭᱟ ᱟᱨ ᱴᱤᱵᱤ ᱨᱮᱦᱩᱧ ᱧᱮᱞ ᱜᱮᱭᱟ ᱚᱲᱟᱜ ᱨᱮᱱ ᱥᱚᱝᱜᱮ ᱛᱮ ᱵᱟᱝᱠᱷᱟᱡ ᱜᱟᱛᱮ ᱠᱚ ᱥᱚᱝᱜᱮ ᱛᱮᱦᱚᱸ ᱧᱮᱞ ᱜᱤᱭᱟᱹᱧ ᱱᱚᱣᱟ ᱢᱮᱪ ᱫᱚ ᱧᱮᱞ ᱫᱚ ᱜᱟᱛᱮ ᱠᱚᱲᱟ ᱥᱚᱝᱜᱮ ᱟᱨ ᱚᱲᱟᱜ ᱨᱮᱱ ᱦᱚᱲ ᱥᱚᱝᱜᱮ ᱧᱮᱞ ᱫᱚ ᱵᱷᱟᱜᱮ ᱵᱩᱡᱷᱟᱹᱜᱼᱟ